ᱱᱤᱭᱟᱹ ᱫᱷᱟᱹᱨᱛᱤ ᱨᱮ ᱫᱤᱱᱮ ᱨᱮ ᱟᱭᱢᱟ ᱦᱚᱲ ᱠᱚ ᱡᱚᱱᱢᱚᱜ ᱠᱟᱱᱟ ᱟᱫᱚ ᱚᱱᱟ ᱞᱟᱹᱜᱤᱫ ᱟᱭᱢᱟ ᱡᱚᱱᱚ ᱥᱚᱝᱠᱷᱟ ᱟᱵᱚ ᱫᱤᱥᱚᱢ ᱨᱮ ᱟᱭᱢᱟ ᱡᱚᱱᱚ ᱥᱚᱝᱠᱷᱟ ᱰᱷᱮᱨᱚᱜ ᱠᱟᱱᱟ ᱛᱚ ᱚᱱᱟ ᱡᱚᱱᱚ ᱥᱚᱝᱠᱷᱟ ᱰᱷᱮᱨᱚᱜ ᱠᱷᱟᱹᱛᱤᱨ ᱛᱮ ᱩᱱᱠᱩ ᱛᱮᱦᱮᱱ ᱞᱟᱹᱜᱤᱫ ᱡᱟᱭᱜᱟ ᱛᱟᱨᱯᱚᱨᱮ ᱡᱚᱢ ᱞᱟᱹᱜᱤᱫ ᱡᱚᱢ ᱞᱟᱹᱜᱤᱫ ᱡᱤᱱᱤᱥ ᱠᱚ ᱫᱟᱨᱮ ᱠᱷᱚᱱ ᱧᱟᱢᱚᱜᱼᱟ ᱛᱚ ᱚᱱᱟᱠᱚ ᱞᱟᱹᱜᱤᱫ ᱫᱟᱨᱮ ᱠᱚ ᱜᱮᱫ ᱪᱟᱵᱟᱭᱮᱫᱟ ᱡᱟᱭᱜᱟ ᱠᱚ ᱦᱟᱛᱟᱣ ᱪᱟᱵᱟᱭᱮᱫᱟ ᱡᱟᱭᱜᱟ ᱠᱚ ᱜᱮᱫ ᱪᱟᱵᱟᱭᱮᱫᱟ ᱛᱟᱨᱯᱚᱨᱮ ᱵᱩᱨᱩ ᱠᱚ ᱜᱮᱫ ᱪᱟᱵᱟᱭᱮᱫᱟ ᱡᱚᱛᱚ ᱠᱚ ᱜᱮᱫ ᱪᱟᱵᱟᱭᱮᱫᱟ ᱚᱱᱟ ᱠᱷᱟᱹᱛᱤᱨ ᱛᱮ ᱟᱵᱚᱣᱟᱜ ᱚᱱᱮ ᱚᱭᱮᱫᱟᱨ ᱚᱱᱟ ᱩᱯᱚᱨ ᱤᱭᱟᱹ ᱯᱟᱲᱟᱜ ᱠᱟᱱᱟ ᱡᱳᱨ ᱯᱟᱲᱟᱜ ᱠᱟᱱᱟ ᱡᱮᱦᱮᱛᱩ ᱚᱱᱟ ᱫᱟᱨᱮ ᱠᱚ ᱜᱮᱫ ᱮᱫᱟ ᱫᱟᱨᱮ ᱡᱩᱫᱤ ᱵᱟᱭ ᱛᱟᱦᱮᱸ ᱞᱮᱱᱠᱷᱟᱱ ᱢᱚᱸᱡᱽ ᱛᱮ ᱢᱚᱸᱡᱽ ᱛᱮ ᱵᱟᱭ ᱫᱟᱜᱟ ᱢᱚᱸᱡᱽ ᱛᱮ ᱵᱟᱭ ᱫᱟᱜ ᱞᱮᱠᱷᱟᱱ ᱞᱚᱞᱚ ᱡᱟᱹᱥᱛᱤ ᱛᱮᱦᱮᱱᱟ ᱫᱟᱜ ᱞᱚᱞᱚᱜ ᱠᱟᱱᱟ ᱛᱚ ᱚᱱᱟ ᱠᱷᱟᱹᱛᱤᱨ ᱛᱮ ᱚᱭᱮᱫᱟᱨ ᱟᱹᱰᱤ ᱟᱸᱴ ᱢᱟᱱᱮ ᱟᱹᱰᱤ ᱵᱚᱫᱚᱞᱚᱜ ᱠᱟᱱᱟ ᱟᱹᱰᱤ ᱵᱚᱫᱚᱞᱚᱜ ᱠᱟᱱᱟ ᱛᱟᱨᱯᱚᱨ ᱩᱱᱠᱩ ᱛᱮᱦᱮᱱ ᱞᱟᱹᱜᱤᱫ ᱛᱟᱨᱯᱚᱨ ᱟᱭᱢᱟᱼᱟᱭᱢᱟ ᱠᱚ ᱰᱷᱮᱨᱚᱜ ᱠᱟᱱᱟ ᱛᱚ ᱠᱚᱢᱯᱟᱱᱤ ᱦᱚᱲ ᱟᱭᱢᱟ ᱡᱤᱱᱤᱥ ᱵᱮᱱᱟᱣ ᱠᱷᱟᱹᱛᱤᱨ ᱛᱮ ᱠᱚᱢᱯᱟᱱᱤ ᱟᱨᱦᱚᱸ ᱞᱟᱹᱴᱩᱼᱞᱟᱹᱴᱩ ᱠᱚᱢᱯᱟᱱᱤ ᱠᱚ ᱵᱮᱱᱟᱣ ᱮᱫᱟ ᱟᱹᱰᱤ ᱞᱟᱹᱴᱩᱼᱞᱟᱹᱴᱩ ᱡᱟᱭᱜᱟ ᱜᱷᱤᱨᱮ ᱠᱚ ᱵᱮᱱᱟᱣ ᱮᱫᱟ ᱠᱚᱢᱯᱟᱱᱤ ᱫᱟᱨᱮ ᱦᱚᱸᱠᱚ ᱢᱟᱜ ᱮᱫᱟ ᱛᱟᱨᱯᱚᱨ ᱜᱷᱟᱸᱥᱼᱯᱷᱩᱞ ᱡᱟ ᱡᱟᱭᱜᱟ ᱢᱮᱱᱟᱜ ᱪᱟᱥᱵᱟᱥ ᱡᱚᱢᱤ ᱡᱟᱭᱜᱟ ᱡᱟ ᱢᱮᱱᱟᱜᱼᱟ ᱡᱚᱛᱚᱠᱚ ᱜᱮᱫ ᱥᱟᱯᱷᱟᱭ ᱮᱫᱟ ᱚᱱᱟ ᱠᱷᱟᱹᱛᱤᱨ ᱠᱚᱢᱯᱟᱱᱤ ᱠᱚᱢᱯᱟᱱᱤ ᱠᱚ ᱢᱟᱡᱷᱮᱨᱮ ᱚᱱᱟ ᱦᱩᱭᱱᱟ ᱠᱚᱢᱯᱟᱱᱤ ᱵᱷᱤᱛᱨᱤ ᱨᱮ ᱡᱟᱦᱟᱸ ᱫᱟᱜ ᱵᱚᱞᱚᱜᱼᱟ ᱚᱱᱟ ᱵᱷᱟᱹᱜᱤ ᱫᱟᱜ ᱮᱠᱫᱚᱢ ᱵᱟᱹᱲᱤᱡ ᱠᱟᱛᱮ ᱦᱤᱡᱩᱜᱼᱟ ᱚᱱᱟ ᱵᱟᱹᱲᱤᱡᱚᱜᱼᱟ ᱫᱟᱜ ᱚᱱᱟ ᱵᱟᱹᱲᱤᱡ ᱩᱯᱚᱨ ᱵᱟᱭ ᱦᱟᱛᱟᱣ ᱫᱟᱲᱮᱭᱟᱜᱼᱟ ᱪᱮᱫᱟᱜ ᱠᱤ ᱩᱱᱟᱹᱜ ᱵᱟᱹᱲᱤᱡ ᱫᱟᱜ ᱵᱟᱝ ᱡᱟᱹᱨᱩᱲᱟ ᱚᱭᱮᱫᱟᱨ ᱠᱷᱟᱹᱛᱤᱨ ᱛᱮ ᱵᱟᱝ ᱴᱷᱤᱠᱟ ᱚᱱᱟ ᱵᱟᱹᱲᱤᱡ ᱫᱟᱜ ᱫᱚ ᱵᱟᱝ ᱴᱷᱤᱠᱟ ᱛᱟᱨᱯᱚᱨ ᱚᱱᱟ ᱠᱟᱨᱠᱷᱟᱱᱟ ᱠᱷᱚᱱ ᱩᱰᱩᱠᱚᱜᱼᱟ ᱫᱷᱩᱶᱟᱹ ᱠᱚ ᱛᱟᱨᱯᱚᱨ ᱟᱭᱢᱟ ᱜᱮ ᱟᱭᱢᱟ ᱦᱚᱲᱠᱚ ᱡᱟᱱᱟᱢᱜ ᱢᱟᱱᱮ ᱟᱭᱢᱟ ᱦᱚᱲ ᱠᱚ ᱡᱟᱱᱟᱢ ᱠᱟᱱ ᱡᱮᱦᱮᱛᱩ ᱚᱱᱟ ᱫᱚ ᱟᱭᱢᱟ ᱜᱟᱹᱰᱤ ᱜᱷᱚᱬᱟ ᱟᱭᱢᱟ ᱠᱚ ᱪᱟᱞᱟᱜ ᱠᱟᱱᱟ ᱦᱟᱸᱰᱮ ᱟᱹᱰᱤ ᱡᱷᱟᱹᱞᱼᱡᱷᱟᱹᱞ ᱠᱚ ᱪᱟᱞᱟᱜᱼᱟ ᱛᱚ ᱠᱟᱞᱳ ᱫᱷᱩᱶᱟᱹ ᱜᱮᱥ ᱡᱟ ᱢᱮᱱᱟᱜ ᱟᱠᱟᱫ ᱡᱚᱛᱚ ᱮᱠᱫᱚᱢ ᱥᱮᱨᱢᱟ ᱨᱮ ᱫᱚᱦᱚᱜ ᱠᱟᱱᱟ ᱚᱱᱟ ᱜᱮᱥ ᱚᱱᱟ ᱜᱮᱥ ᱠᱷᱟᱹᱛᱤᱨ ᱛᱮ ᱵᱷᱟᱹᱜᱤᱛᱮ ᱵᱟᱭ ᱫᱟᱜ ᱮᱫᱟ ᱟᱨᱠᱤ ᱵᱷᱟᱹᱜᱤᱼᱵᱷᱟᱹᱜᱤ ᱫᱟᱜ ᱛᱟᱦᱮᱱᱟ ᱵᱷᱟᱹᱜᱤ ᱚᱭᱮᱫᱟᱨ ᱛᱮᱦᱮᱸ ᱞᱮᱱᱠᱷᱟᱱ ᱫᱚ ᱵᱷᱟᱹᱜᱤ ᱚᱭᱮᱫᱟᱨ ᱜᱮᱭ ᱮᱢᱟᱵᱚᱱᱟ ᱠᱤᱱᱛᱩ ᱟᱵᱚ ᱡᱮᱦᱮᱛᱩ ᱟᱵᱚ ᱦᱚᱲ ᱟᱭᱢᱟ ᱵᱚᱱ ᱡᱟᱹᱥᱛᱤᱜ ᱠᱟᱱᱟ ᱚᱱᱟ ᱠᱷᱟᱹᱛᱤᱨ ᱛᱮ ᱟᱵᱚ ᱵᱟᱹᱲᱤᱡ ᱵᱚᱱ ᱤᱥᱛᱮᱢᱟᱞ ᱮᱫᱟ ᱱᱤᱭᱟᱹ ᱚᱭᱮᱫᱟᱨ ᱟᱵᱚ ᱵᱟᱹᱲᱤᱡ ᱵᱚ ᱤᱥᱛᱮᱢᱟᱞ ᱮᱫᱟ ᱟᱵᱚ ᱚᱭᱮᱫᱟᱨ ᱵᱚ ᱮᱢᱟᱭ ᱠᱟᱱᱟ ᱠᱟᱞᱳ ᱫᱷᱩᱶᱟ ᱠᱚ ᱵᱟᱹᱲᱤᱡ ᱫᱟᱜ ᱠᱚ ᱛᱚ ᱩᱱᱠᱩ ᱟᱵᱚ ᱠᱷᱟᱹᱛᱤᱨ ᱛᱮ ᱚᱱᱟ ᱠᱷᱟᱹᱛᱤᱨ ᱛᱮ ᱩᱱᱤ ᱩᱱᱤᱦᱚᱸ ᱚᱱᱠᱟ ᱜᱮᱭ ᱮᱢᱟᱵᱚᱱ ᱠᱟᱱᱟ ᱫᱟᱨᱮ ᱠᱚ ᱢᱟᱜ ᱮᱫᱟ ᱚᱱᱟ ᱞᱟᱹᱜᱤᱫ ᱞᱚᱞᱚ ᱟᱨᱦᱚᱸ ᱡᱟᱹᱥᱛᱤᱜ ᱠᱟᱱᱟ ᱞᱚᱞᱚ ᱡᱟᱹᱥᱛᱤᱜ ᱠᱟᱱ ᱠᱷᱟᱱ ᱫᱟᱜ ᱵᱟᱝ ᱛᱟᱦᱮᱱ ᱠᱟᱱᱟ ᱛᱚ ᱚᱱᱟ ᱜᱮ